ᱟᱞᱮ ᱟᱞᱮ ᱚᱲᱟᱜᱨᱮ ᱞᱟᱠᱪᱟᱨ ᱠᱚᱫᱚ ᱦᱩᱭ ᱵᱟᱲᱟᱜ ᱜᱮᱭᱟ ᱡᱮᱢᱚᱱ ᱱᱚᱣᱟ ᱠᱟᱜᱚᱡᱽ ᱠᱚᱞᱚᱢ ᱨᱮᱱᱟᱜ ᱠᱟᱜᱚᱡᱽ ᱠᱚᱞᱚᱢ ᱨᱮᱱᱟᱜ ᱡᱮᱢᱚᱱᱠᱤ ᱱᱚᱣᱟ ᱥᱟᱨᱱᱟ ᱫᱷᱚᱨᱚᱢ ᱠᱳᱰ ᱠᱚᱞᱚᱢ ᱞᱟᱹᱜᱤᱫᱛᱮ ᱟᱭᱢᱟᱼᱟᱭᱢᱟ ᱨᱚᱠᱚᱢ ᱢᱟᱱᱮ ᱞᱮᱠᱪᱟᱨᱠᱚ ᱚᱰᱳᱠᱵᱟᱲᱟᱜᱼᱟ ᱯᱮᱯᱟᱨ ᱠᱚᱨᱮ ᱚᱱᱟᱠᱚ ᱞᱟᱹᱜᱤᱫᱛᱮᱜᱮ ᱟᱞᱮᱦᱚᱸ ᱢᱟᱱᱮᱞᱮ ᱟᱞᱳᱪᱚᱱᱟ ᱵᱟᱲᱟᱭᱟ ᱚᱲᱟᱜᱨᱮ ᱡᱮᱢᱚᱱᱠᱤ ᱥᱟᱨᱱᱟ ᱫᱷᱚᱨᱚᱢ ᱠᱳᱰ ᱠᱚᱞᱚᱢ ᱞᱟᱹᱜᱤᱫᱛᱮ ᱟᱭᱢᱟ ᱢᱟᱱᱮ ᱦᱤᱝᱥᱟᱹ ᱦᱤᱯᱟᱹᱥᱟ ᱢᱟᱱᱮ ᱚᱠᱚᱭᱫᱚ ᱡᱩᱢᱤᱫ ᱚᱠᱚᱭᱫᱚ ᱵᱟᱝ ᱡᱩᱢᱤᱫ ᱱᱚᱣᱟᱠᱚ ᱞᱟᱹᱜᱤᱫᱛᱮ ᱡᱮᱴᱟ ᱯᱮᱯᱟᱨᱠᱚ ᱚᱰᱳᱜᱚᱜ ᱠᱟᱱᱟ ᱟᱨ ᱚᱱᱮ ᱞᱟᱭᱼᱞᱟᱠᱪᱟᱨᱠᱚ ᱚᱰᱳᱜᱚᱜ ᱠᱟᱱᱟ ᱚᱠᱚᱭ ᱠᱚᱫᱚ ᱠᱚ ᱟᱹᱲᱤᱥᱟᱜ ᱠᱟᱱᱟ ᱚᱠᱚᱭ ᱠᱚᱫᱚᱠᱚ ᱠᱩᱥᱤᱭᱟᱜ ᱠᱟᱱᱟ ᱚᱠᱚᱭᱫᱚᱠᱚ ᱡᱩᱢᱤᱫᱚᱜ ᱠᱟᱱᱟ ᱟᱨ ᱚᱠᱚᱭᱫᱚᱠᱚ ᱚᱠᱚᱭᱫᱚ ᱵᱟᱠᱚ ᱡᱩᱢᱤᱫᱚᱜ ᱠᱟᱱᱟ ᱚᱱᱟ ᱠᱟᱠᱷᱚᱱᱛᱮ ᱡᱮᱢᱚᱱ ᱟᱞᱮ ᱚᱲᱟᱜ ᱨᱮᱦᱚᱸ ᱚᱱᱟᱠᱚᱞᱮ ᱟᱞᱳᱪᱚᱱᱟᱼᱵᱟᱲᱟᱜ ᱜᱮᱭᱟ ᱯᱮᱯᱟᱨ ᱠᱚᱨᱮ ᱚᱰᱳᱠᱞᱮᱱ ᱠᱷᱟᱡ ᱟᱨ ᱚᱠᱚᱭᱠᱚ ᱠᱩᱥᱤᱭᱟᱜ ᱠᱟᱱᱟ ᱩᱱᱠᱚᱫᱚ ᱢᱚᱡᱽᱠᱚ ᱢᱮᱛᱟᱜ ᱠᱟᱱᱟ ᱟᱨ ᱚᱠᱚᱭ ᱵᱟᱠᱚ ᱠᱩᱥᱤᱭᱟᱜ ᱠᱟᱱᱟ ᱩᱱᱠᱚᱫᱚ ᱵᱟᱹᱲᱤᱡᱠᱚ ᱢᱮᱛᱟᱜ ᱠᱟᱱᱟ ᱫᱩᱨᱱᱟᱢᱫᱟᱠᱚ ᱚᱯᱚᱢᱟᱱᱫᱟᱠᱚ ᱟᱨ ᱱᱚᱣᱟᱠᱚ ᱵᱮᱯᱟᱨᱛᱮ ᱟᱭᱢᱟ ᱠᱤᱪᱷᱩ ᱢᱟᱱᱮ ᱞᱟᱭᱼᱞᱟᱠᱪᱟᱨ ᱯᱮᱯᱟᱨᱦᱚᱸ ᱚᱰᱳᱜᱚᱜ ᱠᱟᱱᱟ ᱟᱨ ᱚᱱᱟ ᱠᱚᱦᱚᱸ ᱞᱮ ᱟᱞᱳᱪᱚᱱᱟ ᱵᱟᱲᱟᱭ ᱜᱮᱭᱟ ᱡᱮᱢᱚᱱᱠᱤ ᱥᱟᱨᱱᱟ ᱫᱷᱚᱨᱚᱢ ᱠᱳᱰ ᱠᱚᱞᱚᱢ ᱵᱟᱝ ᱦᱩᱭᱩᱜ ᱠᱷᱟᱹᱛᱤᱨᱛᱮ ᱚᱠᱚᱭ ᱠᱚᱪᱚᱝ ᱟᱭᱢᱟ ᱦᱚᱲ ᱵᱟᱠᱚ ᱡᱩᱢᱤᱫᱚᱜ ᱠᱟᱱᱟ ᱟᱨᱠᱚ ᱟᱹᱲᱤᱥᱟᱜ ᱠᱟᱱᱟ ᱚᱱᱟ ᱞᱟᱹᱜᱤᱫᱛᱮ ᱛᱮᱦᱮᱧ ᱟᱞᱮᱠᱚᱦᱚᱸ ᱟᱞᱮ ᱚᱲᱟᱜ ᱨᱮᱦᱚᱸ ᱱᱚᱣᱟ ᱠᱚᱠᱚ ᱟᱸᱡᱚᱢ ᱵᱟᱲᱟᱭ ᱜᱮᱭᱟ ᱟᱨ ᱟᱭᱢᱟ ᱟᱭᱢᱟ ᱚᱱᱠᱟ ᱯᱟᱨᱴᱤ ᱠᱚᱨᱮᱱᱟᱜ ᱵᱟᱵᱚᱫᱛᱮ ᱥᱮ ᱢᱚᱢᱚᱛᱟᱣᱟᱜ ᱤᱭᱟᱹ ᱢᱚᱢᱚᱛᱟᱣᱟᱜ ᱠᱷᱚᱵᱚᱨ ᱠᱚᱞᱮ ᱧᱮᱞ ᱵᱟᱲᱟᱭᱟ ᱥᱮ ᱚᱱᱟ ᱠᱟᱜᱚᱡᱽᱨᱮ ᱯᱮᱯᱟᱨ ᱨᱮᱞᱮ ᱯᱟᱲᱦᱟᱣᱼᱵᱟᱲᱟᱭᱟ ᱢᱳᱫᱤᱭᱟᱜ ᱠᱚᱦᱚᱸ ᱢᱚᱢᱚᱛᱟ ᱪᱮᱫᱠᱚᱭ ᱪᱮᱠᱟᱭᱮᱫ ᱠᱟᱱᱟ ᱟᱨ ᱢᱳᱫᱤ ᱪᱮᱫᱠᱚᱭ ᱪᱮᱠᱟᱭᱮᱫ ᱠᱟᱱᱟ ᱢᱚᱢᱚᱛᱟ ᱪᱮᱫᱠᱚᱭ ᱮᱢᱚᱜ ᱠᱟᱱᱟ ᱢᱳᱫᱤ ᱪᱮᱫᱞᱚᱭ ᱮᱢᱚᱜ ᱠᱟᱱᱟ ᱚᱱᱟᱠᱚ ᱡᱤᱱᱤᱥᱦᱚᱸ ᱞᱮ ᱞᱟᱭᱼᱞᱟᱠᱪᱟᱨ ᱢᱟᱱᱮ ᱟᱞᱮᱦᱚᱸ ᱞᱮ ᱟᱞᱳᱪᱚᱱᱟᱼᱵᱟᱲᱟᱭ ᱜᱮᱭᱟ ᱟᱞᱮ ᱚᱲᱟᱜ ᱨᱮᱦᱚᱸ ᱢᱟᱱᱮ ᱠᱟᱜᱚᱡᱽ ᱯᱚᱨᱚᱵᱽ ᱢᱟᱱᱮ ᱞᱮᱠᱟᱛᱮᱜᱮ ᱯᱮᱯᱟᱨ ᱦᱤᱥᱟᱹᱵᱛᱮ ᱧᱮᱞ ᱠᱟᱛᱮᱫ